ᱱᱟᱜᱟᱨ ᱨᱮᱱᱟᱜ ᱪᱟᱨᱪᱟ ᱞᱮᱠᱟ ᱛᱮᱫᱚ ᱟᱵᱚ ᱨᱮᱱ ᱦᱟᱯᱲᱟᱢ ᱠᱚ ᱟᱹᱜᱤᱞᱟᱱ ᱦᱚᱲ ᱠᱚ ᱩᱱᱠᱩ ᱟᱵᱚ ᱚᱠᱟ ᱞᱮᱠᱟᱨᱮ ᱱᱟᱯᱟᱭ ᱵᱚᱱ ᱛᱟᱦᱮᱱᱟ ᱵᱟᱧᱪᱟᱣ ᱵᱚᱱ ᱛᱟᱦᱮᱱᱟ ᱱᱟᱯᱟᱭ ᱵᱚᱱ ᱠᱟᱹᱢᱤᱭᱟ ᱵᱤᱨ ᱦᱚᱨ ᱛᱮᱵᱚᱱ ᱛᱟᱲᱟᱢᱟ ᱚᱱᱟᱜᱮ ᱟᱠᱚᱣᱟᱜ ᱩᱭᱦᱟᱹᱨ ᱛᱟᱦᱮᱸ ᱠᱟᱱᱟ